ᱤᱧᱤᱧ ᱢᱚᱱᱭᱟ ᱥᱟᱱᱛᱟᱲᱤ ᱯᱟᱹᱨᱥᱤ ᱫᱚ ᱱᱚᱣᱟ ᱴᱚᱴᱷᱟ ᱨᱮ ᱟᱹᱰᱤᱜᱟᱱ ᱯᱟᱹᱨᱥᱤ ᱠᱚᱭ ᱮᱥᱮᱨ ᱟᱠᱟᱫᱟ ᱡᱮᱞᱮᱠᱟ ᱱᱚᱰᱮ ᱫᱚ ᱵᱟᱝᱞᱟ ᱛᱮᱞᱮ ᱨᱚᱲᱟ ᱮᱱᱠᱷᱟᱱ ᱦᱟᱴᱼᱵᱟᱴ ᱠᱚᱨᱮ ᱵᱟᱝᱞᱟ ᱵᱟᱝ ᱠᱟᱛᱮ ᱥᱟᱱᱛᱟᱲᱤ ᱯᱟᱹᱨᱥᱤ ᱛᱮᱞᱮ ᱨᱚᱲᱟ ᱚᱱᱟ ᱥᱟᱶᱛᱮ ᱱᱚᱰᱮᱫᱚ ᱵᱳᱰᱟᱨ ᱵᱮᱝᱜᱚᱞ ᱟᱨ ᱳᱰᱤᱥᱟ ᱥᱩᱨ ᱜᱮᱭᱟ ᱚᱱᱟ ᱠᱚᱨᱮᱱᱟᱜ ᱴᱚᱴᱷᱟ ᱠᱚᱨᱮ ᱦᱚᱸ ᱦᱟᱴᱼᱵᱟᱴ ᱫᱳᱠᱟᱱ ᱮᱢᱟᱱ ᱠᱚᱨᱮ ᱵᱮᱝᱜᱚᱞ ᱯᱟᱹᱨᱥᱤ ᱫᱚ ᱠᱟᱹᱴᱤᱡ ᱮ ᱮᱥᱮᱨ ᱟᱠᱟᱫ ᱜᱮᱭᱟ ᱚᱱᱟ ᱠᱷᱟᱹᱛᱤᱨ ᱛᱮ ᱟᱵᱚᱣᱟᱜ ᱥᱟᱱᱛᱟᱲᱤ ᱯᱟᱹᱨᱥᱤ ᱛᱮᱜᱮ ᱦᱟᱴ ᱵᱟᱡᱟᱨ ᱠᱚᱨᱮ ᱫᱳᱠᱟᱱ ᱠᱚᱨᱮ ᱱᱚᱣᱟ ᱥᱟᱱᱛᱟᱲᱤ ᱯᱟᱹᱨᱥᱤ ᱛᱮᱜᱮᱞᱮ ᱨᱚᱲᱟ ᱟᱨᱞᱮ ᱨᱚᱲᱮᱫ ᱜᱮᱭᱟ ᱚᱱᱟᱛᱤᱧ ᱢᱮᱱᱟ ᱟᱠᱚᱣᱟᱜ ᱯᱟᱹᱨᱥᱤ ᱦᱚᱸ ᱱᱚᱣᱟ ᱴᱚᱴᱷᱟ ᱨᱮᱫᱚ ᱮᱥᱮᱨ ᱥᱮ ᱚᱨᱥᱚᱝ ᱫᱚ ᱵᱟᱡᱟᱣ ᱟᱠᱟᱱ ᱜᱮᱭᱟ ᱟᱠᱚ ᱦᱚᱸ ᱱᱤᱛ ᱫᱚ ᱱᱚᱣᱟ ᱥᱟᱱᱛᱟᱲᱤ ᱯᱟᱹᱨᱥᱤ ᱛᱮ ᱨᱚᱲ ᱠᱚ ᱵᱚᱲᱦᱮᱸᱜ ᱠᱟᱱᱟ ᱟᱨᱠᱚ ᱨᱚᱲ ᱮᱫᱟ ᱵᱟᱝᱠᱷᱟᱱ ᱟᱠᱚᱣᱟᱜ ᱠᱤᱨᱤᱧ ᱟᱹᱠᱷᱨᱤᱧ ᱵᱟᱹᱱᱤᱡᱽ ᱵᱮᱯᱟᱨ ᱪᱮᱫ ᱦᱚᱸ ᱵᱮᱥᱛᱮ ᱵᱟᱭ ᱦᱩᱭᱩᱜ ᱠᱟᱱᱟ ᱚᱱᱟ ᱞᱮᱠᱟᱛᱮ ᱫᱳᱠᱟᱱ ᱠᱚᱨᱮ ᱦᱚᱸ ᱠᱤᱪᱷᱩ ᱠᱤᱪᱷᱩ ᱫᱚ ᱥᱟᱱᱛᱟᱲᱤ ᱯᱟᱹᱨᱥᱤ ᱵᱟᱝ ᱵᱟᱲᱟᱭ ᱠᱷᱟᱹᱛᱤᱨ ᱟᱵᱚᱨᱮᱱ ᱥᱟᱱᱛᱟᱲ ᱜᱤᱫᱽᱨᱟᱹ ᱠᱚᱜᱮ ᱠᱚ ᱫᱚᱦᱚ ᱟᱠᱟᱫ ᱠᱚᱣᱟ ᱟᱨ ᱟᱠᱚᱦᱚᱸ ᱟᱹᱰᱤᱜᱟᱱ ᱠᱚ ᱪᱮᱫ ᱠᱮᱜ ᱛᱮ ᱱᱚᱣᱟ ᱥᱟᱱᱛᱟᱲᱤ ᱯᱟᱹᱨᱥᱤ ᱛᱮᱜᱮ ᱠᱚ ᱨᱚᱲ ᱠᱟᱱᱟ ᱟᱨ ᱟᱠᱚᱣᱟᱜ ᱯᱟᱹᱨᱥᱤ ᱛᱮᱠᱚ ᱦᱟᱴ ᱵᱟᱡᱟᱨ ᱥᱮ ᱟᱹᱠᱷᱨᱤᱧ ᱟᱹᱠᱷᱨᱤᱧ ᱠᱚᱨᱮᱜ ᱟᱹᱰᱤ ᱠᱚᱢᱜᱮ ᱧᱮᱞᱚᱜ ᱠᱟᱱᱟ